ᱮᱱᱮᱡ ᱛᱮᱫᱚ ᱟᱢᱟᱜ ᱵᱚᱰᱤ ᱥᱟᱨᱠᱩᱞᱮᱥᱚᱱ ᱵᱮᱥ ᱛᱟᱦᱮᱱᱟ ᱟᱨ ᱱᱟᱯᱟᱭ ᱛᱟᱦᱮᱱᱟ ᱚᱱᱟᱛᱮ ᱮᱠᱥᱟᱨᱥᱟᱭᱤᱡᱽ ᱦᱚᱸ ᱦᱩᱭᱩᱜᱼᱟ ᱵᱚᱰᱤ ᱠᱚ ᱵᱮᱥ ᱛᱟᱦᱮᱱᱟ ᱱᱟᱯᱟᱭ ᱛᱟᱦᱮᱱᱟ ᱱᱤᱨᱟᱹᱭ ᱛᱟᱦᱮᱱᱟ ᱟᱨ ᱱᱚᱝᱠᱟ ᱵᱩᱡᱷᱟᱹᱜᱼᱟ ᱡᱮ ᱟᱹᱰᱤ ᱨᱟᱹᱥᱠᱟᱹ ᱨᱮᱢ ᱛᱟᱦᱮᱱᱟ ᱟᱨ ᱢᱚᱱᱮ ᱠᱚ ᱫᱤᱞ ᱫᱟᱲᱮ ᱠᱚ ᱡᱚᱛᱚ ᱢᱟᱱᱮ ᱟᱹᱴ ᱟᱹᱰᱤ ᱵᱮᱥ ᱛᱟᱦᱮᱱᱟ ᱟᱨ ᱟᱹᱰᱤ ᱢᱟᱱᱮ ᱦᱚᱲᱢᱚ ᱠᱚ ᱠᱟᱹᱡ ᱫᱟᱲᱮᱧᱚᱜ ᱵᱩᱡᱷᱟᱹᱜᱼᱟ ᱨᱟᱹᱥᱠᱟᱹ ᱧᱚᱜ ᱵᱩᱡᱷᱟᱹᱜᱼᱟ ᱟᱨ ᱦᱚᱲᱢᱚ ᱠᱚᱦᱚᱸ ᱵᱚᱫᱚᱞᱚᱜᱼᱟ ᱱᱚᱝ ᱱᱚᱣᱟ ᱚᱠᱛᱚ ᱨᱮ ᱨᱟᱹᱥᱠᱟᱹ ᱟᱹᱰᱤ ᱵᱮᱥ ᱜᱮᱭᱟ ᱨᱟᱹᱥᱠᱟᱹ ᱞᱮᱱᱠᱷᱟᱡ ᱮᱱᱮᱡ ᱮᱱᱮᱡ ᱠᱚ ᱱᱚᱝᱠᱟᱱᱟᱜ ᱢᱮᱱᱟᱜᱼᱟ ᱮᱱᱮᱡ ᱛᱮ ᱱᱟᱯᱟᱭ ᱞᱩᱦᱩᱠ ᱞᱮᱠᱷᱟᱡ ᱱᱟᱯᱟᱭ ᱵᱚᱰᱤ ᱥᱟᱨᱠᱩᱞᱮᱥᱚᱱ ᱵᱮᱥ ᱛᱟᱦᱮᱱᱟ ᱟᱨ ᱯᱩᱨᱟᱹ ᱯᱷᱨᱤ ᱦᱚᱸᱢ ᱵᱩᱡᱷᱟᱹᱜᱼᱟ ᱢᱟᱭᱤᱱᱰ ᱦᱚᱸ ᱯᱷᱨᱮᱥᱚᱜᱼᱟ ᱟᱨ ᱡᱚᱛᱚᱣᱟᱜ ᱠᱟᱹᱢᱤ ᱨᱮᱜᱮ ᱢᱚᱱᱮ ᱞᱟᱜᱟᱜᱼᱟ ᱮᱱᱮᱡ ᱥᱮᱨᱮᱧ ᱞᱮᱱᱠᱷᱟᱡ ᱟᱨ ᱱᱤᱛᱟᱹᱜ ᱮᱱᱮᱡ ᱥᱮᱨᱮᱧ ᱡᱮᱢᱚᱱ ᱮᱱᱮᱡ ᱞᱮᱠᱷᱟᱡ ᱵᱚᱰᱤ ᱢᱟᱱᱮ ᱦᱟᱱᱛᱮᱼᱱᱟᱛᱮ ᱦᱤᱞᱟᱹᱜ ᱢᱟᱱᱮ ᱦᱟᱱᱛᱮ ᱱᱷᱟᱛᱮᱢ ᱮᱱᱮᱡᱟᱥᱮ ᱵᱚᱰᱤ ᱠᱚ ᱯᱩᱨᱟᱹ ᱯᱷᱤᱴᱱᱮᱹᱥ ᱛᱟᱦᱮᱱᱟ ᱟᱨ ᱥᱮᱨᱮᱧ ᱞᱮᱠᱷᱟᱡ ᱢᱚᱪᱟ ᱠᱚ ᱢᱟᱱᱮ ᱡᱩᱛ ᱧᱚᱜ ᱢᱟᱱᱮ ᱨᱟᱦᱟ ᱟᱲᱟᱝ ᱠᱚ ᱵᱮᱥ ᱜᱟᱵᱟᱜᱼᱟ ᱨᱚᱲ ᱨᱮᱭᱟᱜ ᱡᱟᱦᱟᱸ ᱴᱮᱠᱱᱤᱠ ᱦᱚᱸ ᱯᱮᱨᱮᱡᱚᱜ ᱛᱟᱢᱟ ᱵᱮᱥᱮᱢ ᱨᱚᱲ ᱫᱟᱲᱮᱭᱟᱜᱼᱟ ᱚᱱᱟᱛᱮ ᱵᱟᱱᱟᱨ ᱨᱚᱲ ᱨᱚᱲ ᱨᱚᱲ ᱞᱮᱠᱷᱟᱡᱼᱮᱢ ᱟᱢᱟᱜ ᱨᱚᱲ ᱦᱚᱸ ᱜᱟᱹᱦᱤᱨᱚᱜᱼᱟ ᱨᱚᱲ ᱦᱚᱸᱢ ᱫᱟᱲᱮᱭᱟᱜᱼᱟ ᱮᱱᱮᱡ ᱞᱮᱠᱷᱟᱡ ᱵᱚᱰᱤ ᱯᱷᱤᱴᱱᱮᱥᱚᱜ ᱡᱟᱹᱥᱛᱤᱜ ᱛᱟᱢᱟ